ᱤᱧᱤᱧ ᱢᱚᱱᱮᱭᱟ ᱡᱮ ᱱᱚᱣᱟ ᱴᱚᱴᱷᱟᱨᱮ ᱮᱴᱟᱜ ᱯᱟᱹᱨᱥᱤ ᱠᱷᱚᱱ ᱥᱟᱱᱛᱟᱞᱲᱤ ᱯᱟᱹᱨᱥᱤ ᱨᱮᱱᱟᱜ ᱦᱚᱸ ᱟᱹᱰᱤ ᱜᱟᱱ ᱯᱨᱚᱵᱷᱟᱵ ᱢᱮᱱᱟᱜ ᱟᱠᱟᱫᱟ ᱡᱮᱞᱮᱠᱟ ᱞᱟᱭᱼᱞᱟᱠᱪᱟᱨ ᱵᱚᱸᱜᱟᱼᱵᱳᱨᱳ ᱵᱚᱸᱜᱟᱼᱵᱳᱨᱳ ᱫᱤᱠ ᱫᱤᱭᱮ ᱫᱚ ᱧᱮᱞ ᱞᱮᱠᱷᱟᱱ ᱮᱜ ᱮᱴᱟᱜ ᱮᱴᱟᱜ ᱡᱟᱹᱛᱤ ᱠᱚ ᱦᱮᱸ ᱮᱴᱟᱜ ᱡᱟᱹᱛᱤ ᱠᱚᱫᱚ ᱢᱩᱨᱛᱤ ᱢᱩᱨᱛᱤ ᱠᱚ ᱵᱚᱸᱜᱟ ᱵᱳᱨᱳᱜᱼᱟ ᱟᱨ ᱟᱵᱚ ᱥᱟᱱᱛᱟᱲ ᱫᱚ ᱫᱟᱨᱮ ᱥᱮ ᱫᱷᱤᱨᱤ ᱨᱮᱵᱚᱱ ᱵᱚᱸᱜᱟ ᱵᱳᱨᱳᱭᱟ ᱟᱨ ᱚᱞᱚᱜ ᱯᱟᱲᱦᱟᱣ ᱫᱤᱠ ᱫᱤᱭᱮᱛᱮ ᱧᱮᱞ ᱞᱮᱠᱷᱟᱱ ᱟᱢ ᱟᱵᱚ ᱥᱟᱱᱛᱟᱲᱟᱜ ᱫᱚ ᱱᱤᱡᱚᱥᱥᱚ ᱢᱤᱫᱴᱟᱝ ᱟᱭᱳ ᱟᱲᱟᱝ ᱪᱤᱠᱤ ᱢᱮᱱᱟᱜ ᱟᱠᱟᱫᱟ ᱟᱨ ᱚᱱᱟ ᱟᱭᱳ ᱟᱲᱟᱝ ᱪᱤᱠᱤᱛᱮ ᱟᱵᱚ ᱵᱚᱱ ᱚᱞᱚᱜ ᱯᱟᱲᱦᱟᱜ ᱠᱟᱱᱟ ᱱᱚᱣᱟ ᱚᱞᱚᱜ ᱯᱟᱲᱦᱟᱣ ᱛᱟᱞᱟ ᱛᱮᱜᱮ ᱟᱵᱚᱣᱟᱜ ᱱᱚᱣᱟ ᱥᱟᱱᱛᱟᱲᱤ ᱟᱵᱚᱣᱟᱜ ᱱᱚᱣᱟ ᱥᱟᱱᱛᱟᱲᱤ ᱯᱟᱹᱨᱥᱤ ᱥᱮ ᱥᱚᱢᱟᱡᱽ ᱵᱚᱱ ᱞᱟᱦᱟ ᱤᱫᱤ ᱫᱟᱲᱮᱭᱟᱜ ᱠᱟᱱᱟ ᱚᱱᱟᱛᱮ ᱮᱴᱟᱜ ᱯᱟᱹᱨᱥᱤ ᱠᱷᱚᱱ ᱟᱵᱚᱣᱟᱜ ᱯᱟᱨᱥᱤ ᱨᱮᱱᱟᱜ ᱯᱨᱚᱵᱷᱟᱵᱽ ᱟᱹᱰᱤᱜᱮ ᱢᱮᱱᱟᱜ ᱟᱠᱟᱫᱟ